ᱦᱮᱞᱳ ᱚᱱᱟ ᱜᱮᱥ ᱢᱟ ᱚᱱᱮ ᱟᱯᱱᱟᱧ ᱮᱢ ᱟᱠᱟᱫᱼᱟ ᱟᱯᱲᱮ ᱮᱢ ᱠᱟᱛᱮᱫ ᱫᱚ ᱛᱤᱸᱥ ᱮ ᱦᱤᱡᱩᱜᱼᱟ ᱡᱟᱦᱟᱸ ᱱᱚᱣᱟ ᱟᱫᱷᱟᱨ ᱱᱚᱢᱵᱚᱨᱮ ᱮᱢ ᱠᱮᱜᱼᱟ ᱯᱟᱸᱪ ᱪᱷᱚᱴᱤ ᱜᱮ ᱮᱢ ᱠᱮᱜᱼᱟ ᱛᱟᱨᱯᱚᱨᱮ ᱤᱧᱟᱹᱜ ᱟᱫᱷᱟᱨ ᱠᱟᱨᱰ ᱛᱤᱸᱥ ᱦᱤᱡᱩᱜᱼᱟ ᱚᱱᱟᱜᱮ ᱟᱢ ᱞᱟᱹᱭ ᱵᱟᱲᱟᱭ ᱦᱚᱪᱚᱧ ᱢᱮ ᱟᱨ ᱛᱤᱥ ᱦᱤᱡᱩᱜᱼᱟ ᱟᱞᱮ ᱚᱲᱟᱜ ᱨᱮ ᱠᱷᱮᱲᱮ ᱯᱮᱴᱮᱜ ᱠᱟᱱᱟᱞᱮ ᱱᱚᱣᱟ ᱜᱮᱥ ᱛᱤᱥ ᱦᱤᱡᱩᱜᱼᱟ ᱛᱤᱥᱮ ᱮᱯᱞᱟᱭ ᱟᱠᱟᱫᱼᱟ ᱵᱟᱝ ᱮᱯᱞᱟᱭ ᱟᱠᱟᱫᱼᱟ ᱛᱤᱥᱮ ᱦᱤᱡᱩᱜᱼᱟ ᱚᱱᱟ ᱨᱮ ᱤᱧ ᱵᱟᱲᱟᱭ ᱦᱚᱪᱚᱧ ᱞᱟᱹᱭᱮᱫᱼᱟ ᱤᱧ ᱤᱧ ᱟᱫᱷᱟᱨ ᱠᱚ ᱱᱤᱛᱚᱜ ᱤᱧ ᱡᱚᱢᱟ ᱠᱮᱜᱼᱟ ᱵᱟᱠᱷᱟᱱ ᱯᱟᱥᱵᱩᱠ ᱠᱚᱨᱮᱱᱟᱜ ᱤᱭᱟᱹ ᱦᱚᱧ ᱡᱚᱢᱟ ᱠᱮᱜᱼᱟ ᱡᱚᱛᱚᱧ ᱡᱚᱢᱟ ᱠᱮᱫᱟ ᱛᱤᱸᱥ ᱦᱤᱡᱩᱜᱼᱟ ᱚᱱᱟᱛᱮ ᱚᱱᱟ ᱤᱧ ᱮᱢ ᱟᱠᱟᱫ ᱟᱹᱧ ᱮᱯᱞᱟᱭ ᱞᱟᱹᱜᱤᱫ ᱟᱨ ᱛᱤᱥ ᱦᱚᱸ ᱟᱢ ᱦᱤᱡᱩᱜ ᱨᱮᱭᱟᱜ ᱦᱩᱱᱟᱹᱝ ᱜᱟᱯᱟ ᱢᱮᱭᱟᱝ ᱦᱤᱡᱩᱜ ᱨᱮᱭᱟᱜ ᱫᱚ ᱛᱤᱥ ᱵᱟᱭ ᱦᱮᱡ ᱠᱟᱱ ᱛᱤᱧᱟᱹ ᱤᱧᱟᱹᱜ ᱚᱲᱟᱜ ᱨᱮᱛᱤᱧ ᱜᱮᱥ ᱛᱤᱥᱮᱧ ᱡᱩᱞᱟ ᱮᱱᱠᱷᱟᱱ ᱟᱞᱮ ᱚᱲᱟᱜ ᱨᱮ ᱟᱞᱮ ᱠᱷᱮᱲᱮ ᱯᱮᱴᱮᱜ ᱠᱟᱱᱟᱞᱮ ᱚᱱᱟᱜᱮ ᱛᱤᱥ ᱦᱤᱡᱩᱜᱼᱟ ᱟᱨ ᱱᱚᱣᱟ ᱤᱧ ᱵᱟᱲᱟᱭ ᱦᱚᱪᱚᱧ ᱢᱮ ᱟᱨ ᱛᱤᱥ ᱟᱢ ᱮᱢ ᱟᱹᱜᱩᱭᱟ